ᱯᱚᱱᱮᱨᱚᱭ ᱟᱜᱚᱥᱴ ᱥᱟᱫᱷᱤᱱᱚᱛᱟ ᱫᱤᱵᱚᱥ ᱱᱚᱭ ᱟᱜᱚᱥᱴ ᱵᱤᱥᱥᱚ ᱟᱫᱤᱵᱟᱥᱤ ᱫᱤᱵᱚᱥ ᱛᱮᱭᱤᱥᱮ ᱡᱟᱱᱩᱣᱟᱨᱤ ᱱᱮᱛᱟᱡᱤ ᱥᱩᱵᱷᱟᱥᱪᱚᱱᱫᱨᱚ ᱵᱳᱥᱟᱜ ᱡᱚᱱᱢᱚᱫᱤᱱ ᱛᱤᱨᱤᱥᱮ ᱡᱩᱱ ᱦᱩᱞᱢᱟᱦᱟ ᱪᱷᱟᱵᱽᱵᱤᱥᱮ ᱡᱟᱱᱩᱣᱟᱨᱤ ᱯᱚᱡᱟᱛᱚᱱᱛᱨᱚ ᱫᱤᱵᱚᱥ